ᱟᱹᱞᱤᱧ ᱜᱮ ᱠᱳᱪ ᱢᱟᱥᱴᱟᱨ ᱞᱤᱧ ᱞᱟᱹᱭᱮᱫᱟ

ᱟᱪᱪᱷᱟ ᱱᱮᱛᱟᱨ ᱵᱟᱹᱵᱩ ᱟᱯᱮ ᱯᱷᱩᱴᱵᱚᱞ ᱥᱮ ᱡᱟᱦᱟᱱᱟᱜ ᱠᱚ ᱪᱮᱫ ᱠᱷᱮᱞᱟ ᱠᱷᱮᱞᱳᱣᱟᱲ ᱨᱮ ᱡᱚᱯᱚᱲᱟᱣ ᱢᱮᱱᱟᱜ ᱯᱮᱭᱟ ᱥᱮ ᱵᱟᱝ ᱟᱪᱪᱷᱟ ᱟᱹᱞᱤᱧ ᱞᱤᱧ ᱞᱟᱹᱭᱮᱫᱟ ᱪᱮᱫ ᱠᱳᱪ ᱞᱤᱧ ᱮᱢᱟ ᱯᱮᱭᱟ ᱛᱳ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱵᱟᱹᱵᱩ ᱢᱟᱭ ᱛᱟᱠᱚ ᱠᱚ ᱱᱚᱛᱮ ᱨᱮᱠᱚ ᱧᱟᱢᱚᱜᱼᱟ ᱛᱳ ᱟᱹᱞᱤᱧ ᱞᱤᱧ ᱞᱟᱹᱭᱮᱫᱟ ᱠᱳᱪ ᱤᱧ ᱮᱢᱟ ᱠᱚᱣᱟ ᱡᱟᱹᱨᱥᱤ ᱵᱩᱴ ᱠᱚ ᱥᱮ ᱱᱚᱝᱠᱟᱱᱟᱜ ᱟᱨᱚ ᱡᱟᱦᱟᱸ ᱠᱚ ᱥᱟᱢᱟᱱ ᱥᱟᱱᱟᱢᱟᱜ ᱞᱤᱧ ᱮᱢᱟ ᱠᱚᱣᱟ ᱛᱳ ᱚᱱᱠᱟ ᱜᱮ ᱵᱟᱹᱵᱩ ᱢᱟᱹᱭ ᱛᱟᱠᱚ ᱛᱟᱦᱚᱞᱮ ᱟᱹᱞᱤᱧ ᱡᱟᱦᱟ ᱠᱳᱪ ᱞᱤᱧ ᱮᱢᱟ ᱠᱚᱣᱟ ᱚᱱᱟ ᱫᱚ ᱱᱚᱶᱟ ᱯᱚ ᱵᱮᱥᱤᱠ ᱥᱠᱩᱞ ᱯᱷᱩᱴᱵᱚᱞ ᱢᱟᱴᱷ ᱱᱚᱸᱰᱮ ᱠᱳᱪ ᱞᱤᱧ ᱮᱢᱟ ᱠᱚᱣᱟ ᱮᱸᱰᱮ ᱠᱷᱟᱱ ᱵᱟᱹᱵᱩ ᱢᱟᱹᱭ ᱛᱟᱠᱚ ᱠᱚ

ᱦᱟᱯᱛᱟ ᱨᱮ ᱯᱩᱱ ᱫᱤᱱᱤᱧ ᱠᱳᱪ ᱠᱚᱣᱟ

ᱥᱮᱛᱟᱜ ᱵᱮᱲᱟ ᱱᱝᱠᱟ ᱥᱟᱛᱴᱟ ᱥᱮᱱ ᱛᱮᱜᱮ ᱮᱛᱚᱦᱚᱵᱚᱜᱼᱟ ᱠᱳᱪ ᱫᱚ ᱠᱚᱫᱚ ᱵᱟᱝ ᱞᱟᱜᱟᱜᱼᱟ ᱟᱫᱚ ᱟᱠᱚᱣᱟᱜ ᱚᱱᱟ ᱡᱟᱦᱟᱸ ᱵᱩᱴ ᱠᱚ ᱡᱟᱹᱨᱥᱤ ᱠᱚᱞᱤᱧ ᱮᱢᱟ ᱠᱚᱣᱟ ᱛᱳ ᱚᱱᱟ ᱠᱚ ᱟᱞᱚ ᱦᱮᱸᱫᱮᱜ ᱢᱟ ᱯᱚᱨᱤᱥᱠᱟᱨ ᱯᱚᱨᱤᱪᱪᱷᱚᱱᱱᱚ ᱢᱟ ᱚᱱᱟ ᱞᱮᱠᱟᱛᱮ ᱡᱟ ᱩᱰᱟᱹᱝ ᱜᱟᱱ ᱢᱤᱫ ᱥᱟᱭ ᱴᱟᱠᱟ ᱠᱳᱪ ᱠᱚ ᱮᱢᱟᱭ ᱢᱟ ᱚᱱᱟ ᱜᱮ ᱚᱱᱟ ᱟᱨᱚ ᱠᱟᱹᱢᱤ ᱚᱪᱚᱭᱟ ᱚᱠᱚᱣᱟᱜ ᱜᱮ ᱥᱟᱢᱟᱱ ᱠᱚ ᱟᱨᱠᱤ ᱯᱚᱨᱤᱥᱠᱟᱨ ᱯᱚᱨᱤᱪᱪᱷᱚᱱᱱᱚ ᱚᱪᱚᱭᱟ ᱦᱮᱸ ᱱᱟᱯᱟᱭ ᱜᱮ ᱛᱟᱦᱚᱞᱮ ᱢᱟ ᱛᱟᱦᱚᱞᱮ ᱱᱟᱯᱟᱭ ᱜᱮ ᱴᱷᱤᱠ ᱜᱮ